ᱡᱟᱱᱣᱟᱨ ᱡᱤᱭᱟᱹᱞᱤ ᱟᱹᱥᱩᱞ ᱨᱮᱭᱟᱜ ᱫᱚ ᱟᱢ ᱪᱤᱞᱤ ᱞᱮᱠᱟᱱ ᱪᱮᱫ ᱞᱮᱠᱟᱱ ᱡᱤᱭᱟᱹᱞᱤᱢ ᱟᱹᱥᱩᱞᱮᱭᱟ ᱚᱱᱟ ᱪᱮᱛᱟᱱ ᱨᱮ ᱡᱚᱢ ᱧᱩ ᱦᱚᱸ ᱤᱭᱟᱹᱜ ᱠᱟᱱᱟ ᱟᱢ ᱡᱩᱫᱤ ᱜᱟᱹᱭᱮᱢ ᱟᱹᱥᱩᱞᱮᱭᱟ ᱛᱟᱦᱚᱞᱮ ᱫᱚ ᱵᱩᱥᱩᱵ ᱮᱢᱟᱭ ᱦᱩᱭᱩᱜᱼᱟ ᱜᱷᱟᱸᱥ ᱮᱢᱟᱭ ᱦᱩᱭᱩᱜᱼᱟ ᱟᱨ ᱡᱩᱫᱤ ᱥᱩᱠᱨᱤᱢ ᱟᱹᱥᱩᱞᱮ ᱠᱟᱱ ᱠᱷᱟᱡ ᱫᱚ ᱞᱩᱵᱩᱜ ᱢᱮᱨᱟ ᱢᱮᱨᱟ ᱮᱢᱟᱭ ᱦᱩᱭᱩᱜᱼᱟ ᱫᱟᱠᱟ ᱠᱚ ᱮᱢᱟᱭ ᱦᱩᱭᱩᱜᱼᱟ ᱥᱤᱢ ᱮᱢ ᱟᱹᱥᱩᱞᱮ ᱠᱟᱱ ᱠᱷᱟᱡ ᱫᱚ ᱪᱟᱣᱞᱮ ᱮᱢᱟᱭ ᱦᱩᱭᱩᱜᱼᱟ ᱛᱩᱲᱤ ᱜᱩᱦᱩᱢ ᱠᱚ ᱮᱢᱟᱭ ᱦᱩᱭᱩᱜᱼᱟ